ᱦᱮᱞᱳ ᱴᱚᱴᱚᱵᱟᱞᱟᱢ ᱞᱟᱹᱭᱮᱫᱟ ᱦᱮᱸ ᱤᱧ ᱵᱟᱥᱲᱟ ᱟᱛᱳ ᱠᱷᱚᱱ ᱥᱚᱱᱤᱭᱟᱧ ᱞᱟᱹᱭᱫᱟ ᱜᱟᱯᱟ ᱠᱤ ᱟᱢᱟᱜ ᱴᱳᱴᱳ ᱠᱷᱟᱹᱞᱤ ᱢᱮᱱᱟᱜᱼᱟ ᱜᱟᱯᱟ ᱧᱤᱫᱟᱹ ᱚᱠᱛᱚ ᱤᱧ ᱮᱠᱵᱟᱡᱟ ᱥᱩᱢᱟᱹᱭ ᱨᱟᱱᱤᱜᱚᱸᱡᱽ ᱥᱴᱮᱥᱚᱱ ᱠᱷᱚᱡ ᱴᱨᱮᱱ ᱥᱟᱵ ᱨᱮᱵᱱᱟᱜ ᱢᱮᱱᱟ ᱛᱤᱧᱟ ᱛᱚ ᱜᱟᱯᱟ ᱠᱤ ᱟᱢ ᱤᱧ ᱵᱟᱥᱲᱟ ᱟᱛᱳ ᱠᱷᱚᱱᱮᱢ ᱤᱫᱤ ᱫᱟᱲᱮᱣᱟᱧᱟ ᱦᱮᱸ ᱴᱷᱤᱠ ᱜᱮᱭᱟ ᱛᱚᱵᱮ ᱜᱟᱯᱟ ᱧᱤᱫᱟᱹ ᱟᱢ ᱵᱟᱨᱚᱴᱟ ᱥᱩᱢᱟᱹᱭ ᱟᱞᱮᱭᱟᱜ ᱵᱟᱥᱲᱟ ᱟᱛᱳ ᱵᱟᱲᱮ ᱵᱩᱴᱟᱹ ᱴᱷᱮᱱ ᱦᱤᱡᱩᱜ ᱢᱮ ᱟᱨ ᱚᱸᱰᱮ ᱠᱷᱚᱱ ᱤᱧᱮᱢ ᱤᱫᱤᱧᱟ ᱴᱷᱤᱠ ᱜᱮᱭᱟ ᱛᱚᱵᱮ ᱟᱢ ᱛᱤᱱᱟᱹᱜ ᱜᱟᱱ ᱜᱚᱱᱚᱝ ᱮᱢ ᱦᱟᱛᱟᱣᱟ ᱴᱷᱤᱠ ᱟᱪᱷᱮ ᱛᱚᱵᱮ ᱜᱟᱯᱟ ᱧᱤᱫᱟᱹ ᱵᱟᱨᱚᱴᱟ ᱥᱩᱢᱟᱹᱭ ᱦᱮᱜ ᱠᱟᱛᱮ ᱵᱟᱥᱲᱟ ᱟᱛᱳ ᱵᱟᱲᱮ ᱵᱩᱴᱟᱹ ᱠᱷᱚᱱ ᱤᱱᱠᱟᱹ ᱨᱟᱱᱤᱜᱚᱸᱡᱽ ᱥᱴᱮᱥᱚᱱ ᱤᱫᱤᱦᱚᱴᱚᱠᱟᱧ ᱢᱮ ᱴᱷᱤᱠ ᱟᱪᱷᱮ ᱛᱚᱵᱮ ᱟᱢ ᱜᱟᱯᱟ ᱚᱠᱛᱚ ᱨᱮ ᱥᱮᱴᱮᱨᱚᱜ ᱢᱮ ᱦᱮᱸ ᱦᱳᱭ ᱢᱟ ᱴᱷᱤᱠ ᱜᱮᱭᱟ